ᱦᱮᱸ ᱦᱮᱞᱳ ᱦᱮᱸ ᱦᱮᱞᱳ ᱦᱮᱸ ᱚᱱᱟ ᱠᱷᱤᱞᱤ ᱢᱮᱬᱦᱮᱫ ᱛᱮᱫ ᱜᱟᱹᱭᱛᱤ ᱟᱜᱽᱫᱟᱣ ᱵᱷᱟᱹᱞᱤ ᱡᱩᱛᱩᱜᱼᱟ ᱟᱨ ᱟᱨᱚ ᱠᱚᱢ ᱫᱟᱢ ᱨᱮᱱᱟᱜ ᱦᱚᱸ ᱢᱮᱬᱦᱮᱫ ᱢᱮᱱᱟᱜᱼᱟ ᱚᱱᱟ ᱫᱚ ᱫᱟᱢ ᱦᱤᱥᱟᱹᱵᱽ ᱜᱮ ᱢᱮᱬᱦᱮᱫ ᱦᱚᱸ ᱢᱮᱱᱟᱜᱼᱟ ᱛᱚ ᱪᱮᱫ ᱮᱢ ᱯᱟᱡᱟᱣ ᱦᱚᱪᱚᱧ ᱠᱮᱭᱟ ᱦᱮᱸ ᱠᱟᱹᱴᱤᱡ ᱧᱚᱜ ᱴᱟᱸᱜᱟ ᱨᱮᱫᱚ ᱠᱩᱲᱤ ᱴᱟᱠᱟ ᱠᱟᱛᱮᱧ ᱦᱟᱛᱟᱣ ᱜᱮᱭᱟ ᱞᱟᱹᱴᱩᱣᱟᱜ ᱨᱮᱫᱚ ᱛᱤᱨᱤᱥ ᱴᱟᱠᱟ ᱠᱟᱛᱮᱫ ᱦᱮᱸ ᱦᱮᱸ ᱦᱮᱸ ᱦᱮᱸ ᱛᱚ ᱴᱷᱤᱠ ᱟᱹᱜᱩᱭᱟᱢ ᱦᱮᱸ ᱛᱚ ᱴᱷᱤᱠ ᱜᱮᱭᱟ ᱟᱨ ᱵᱟᱹᱠᱤᱭᱟᱜ ᱫᱚ ᱵᱟᱹᱱᱩᱜ ᱛᱟᱢᱟ ᱛᱚ ᱦᱮᱸ ᱦᱮᱸ ᱚᱱᱟ ᱦᱚᱸ ᱟᱜᱽᱫᱟᱜ ᱜᱮᱭᱟ ᱦᱮᱸ ᱦᱮᱸ ᱦᱮᱸ ᱚᱱᱟ ᱨᱮᱫᱚ ᱟᱢ ᱯᱟᱲᱟᱣᱟᱢ ᱠᱟᱱᱟ ᱮᱠᱥᱚ ᱴᱟᱠᱟ ᱞᱮᱠᱟ

ᱚᱱᱟ ᱦᱮᱸ ᱦᱮᱸ ᱚᱱᱟ ᱫᱚ ᱱᱤᱛᱳᱜ ᱥᱟᱹᱴ ᱴᱟᱠᱟᱧ ᱦᱟᱛᱟᱣᱮᱫᱟ

ᱴᱷᱤᱠ ᱟᱪᱪᱷᱟ ᱟᱪᱪᱷᱟ ᱴᱷᱤᱠ ᱜᱮᱭᱟ ᱟᱹᱜᱩᱭ ᱵᱮᱱ ᱟᱨ ᱚᱱᱟ ᱫᱚ ᱠᱟᱹᱢᱤ ᱠᱟᱹᱢᱤ ᱛᱮᱜᱮ ᱦᱟᱸᱜ ᱪᱮᱫ ᱞᱮᱠᱟ ᱠᱷᱚᱨᱪᱟ ᱯᱟᱲᱟᱜᱼᱟ ᱚᱱᱟ ᱫᱚᱧ ᱞᱟᱹᱭᱟᱢᱟ

ᱦᱮᱸᱛᱚ ᱢᱟ ᱛᱚᱵᱮ ᱱᱤᱛᱳᱜ ᱥᱟᱞ ᱚᱲᱟᱜ ᱨᱮᱜᱮ ᱢᱤᱱᱟᱹᱧᱟ ᱦᱮᱸ ᱦᱮᱸ ᱦᱮᱸ ᱛᱚ

ᱫᱚᱦᱚᱭᱤᱫᱟᱹᱧ ᱦᱮᱸ